ᱯᱚᱨᱚᱵᱽ ᱠᱚᱨᱮ ᱤᱧᱫᱚ ᱯᱤᱴᱷᱟᱹ ᱞᱮᱴᱚ ᱟᱨ ᱜᱩᱲ ᱯᱤᱴᱷᱟᱹ ᱱᱚᱣᱟ ᱡᱟᱫᱟᱛᱚᱨ ᱤᱧ ᱠᱩᱥᱤᱭᱟᱜᱼᱟ ᱟᱨ ᱡᱟᱫᱟᱛᱚᱨ ᱫᱚ ᱤᱧᱫᱚ ᱞᱮᱴᱚ ᱦᱚᱸ ᱞᱮᱴᱚ ᱫᱚ ᱟᱹᱰᱤᱜᱤᱧ ᱠᱩᱥᱤᱭᱟᱜᱼᱟ ᱪᱤᱠᱟᱹᱛᱮ ᱡᱟᱦᱟᱸ ᱛᱤᱥ ᱜᱮ ᱚᱲᱟᱜ ᱨᱮ ᱡᱤᱞ ᱦᱤᱡᱩᱜᱼᱟ ᱮᱱᱠᱷᱟᱡ ᱫᱚ ᱞᱮᱴᱚ ᱫᱚᱞᱮ ᱵᱮᱱᱟᱣ ᱜᱮᱭᱟ ᱟᱨ ᱞᱮᱴᱚ ᱫᱚ ᱡᱤᱞ ᱠᱚᱢ ᱛᱟᱦᱮᱱ ᱨᱮᱦᱚᱸ ᱚᱱᱟᱫᱚ ᱟᱹᱰᱤ ᱥᱤᱵᱤᱞᱟ ᱦᱟᱲᱦᱟᱫ ᱦᱟᱲᱦᱟᱫ ᱟᱹᱰᱤ ᱫᱷᱟᱣ ᱵᱮᱱᱟᱣ ᱠᱟᱜ ᱢᱮ ᱟᱹᱰᱤ ᱥᱤᱵᱤᱞ ᱵᱩᱡᱷᱟᱹᱜᱼᱟ ᱟᱨ ᱯᱤᱴᱷᱟᱹ ᱫᱚ ᱪᱮᱫ ᱠᱟᱱᱟ ᱜᱩᱲ ᱯᱤᱴᱷᱟᱹ ᱫᱚ ᱚᱱᱮ ᱢᱚᱠᱚᱨ ᱢᱚᱠᱚᱨ ᱯᱚᱨᱚᱵᱽ ᱨᱮᱜᱮ ᱯᱤᱴᱷᱟᱹ ᱫᱚ ᱵᱮᱱᱟᱜᱼᱟ ᱮᱱᱠᱷᱟᱡ ᱚᱱᱟ ᱞᱟᱹᱜᱤᱫ ᱛᱮᱢᱟ ᱮᱹᱠ ᱥᱟᱞ ᱤᱤᱱᱛᱟᱹᱡᱟᱨ ᱦᱩᱭᱩᱜᱼᱟ ᱟᱨ ᱡᱤᱞ ᱫᱚ ᱪᱮᱫ ᱦᱟᱢᱮᱥᱟ ᱢᱟᱹᱦᱱᱟᱹ ᱢᱤᱫ ᱢᱟᱹᱦᱱᱟᱹ ᱵᱟᱫᱽ ᱨᱮᱦᱚᱸ ᱦᱤᱡᱩᱜ ᱜᱮᱭᱟ ᱭᱟ ᱥᱚᱯᱛᱟ ᱥᱚᱯᱛᱟ ᱵᱟᱫᱽ ᱨᱮᱦᱚᱸ ᱦᱤᱡᱩᱜ ᱜᱮᱭᱟ ᱮᱱᱠᱷᱟᱡ ᱚᱱᱟ ᱞᱮᱴᱚ ᱫᱚ ᱦᱟᱨ ᱵᱟᱨ ᱡᱚᱢ ᱮᱭᱟ ᱦᱟᱨ ᱢᱟᱹᱦᱱᱟᱹ ᱦᱟᱨ ᱥᱟᱯᱛᱟ ᱡᱚᱢ ᱜᱮᱭᱟ ᱚᱱᱟᱛᱮ ᱞᱮᱴᱚ ᱫᱚ ᱯᱩᱨᱟᱹ ᱯᱷᱮᱵᱽᱨᱤᱴ ᱟᱹᱰᱤ ᱯᱚᱥᱚᱱᱫ ᱟᱜ ᱠᱟᱱᱟ ᱟᱨ ᱤᱥᱤᱱ ᱠᱚᱢᱟ ᱚᱱᱟ ᱯᱚᱨᱚᱵᱽ ᱨᱮᱢᱟ ᱤᱱᱟᱹ ᱠᱚᱜᱮ ᱵᱚᱱ ᱤᱥᱤᱱᱟ ᱠᱷᱟᱡ ᱚᱱᱟᱛᱮ ᱤᱧᱫᱚ ᱚᱱᱟ ᱠᱚᱜᱮ ᱡᱟᱫᱟᱛᱚᱨ ᱤᱧ ᱠᱩᱥᱤᱭᱟᱜᱼᱟ ᱡᱟᱹᱥᱛᱤ ᱠᱷᱚᱡ ᱡᱟᱹᱥᱛᱤ ᱯᱚᱥᱚᱱᱫ ᱫᱚ ᱞᱮᱴᱚ ᱠᱟᱱᱟ ᱟᱨ ᱞᱮᱴᱚ ᱜᱮ ᱫᱚᱢᱮ ᱢᱚᱛᱞᱚᱵ ᱯᱚᱥᱚᱱᱫ ᱛᱟᱹᱧ ᱢᱮᱱᱟᱜᱼᱟ ᱟᱨ ᱞᱮᱴᱚ ᱜᱮ ᱤᱧ ᱫᱚ ᱦᱟᱢᱮᱥᱟᱧ ᱤᱥᱤᱱᱟ